ᱦᱮᱰᱯᱷᱳᱱ ᱫᱚ ᱟᱹᱰᱤ ᱥᱚᱠᱷᱤᱱ ᱡᱤᱱᱤᱥ ᱠᱟᱱᱟ ᱚᱱᱟ ᱨᱮᱱᱟᱜ ᱛᱟᱨ ᱠᱚᱦᱚᱸ ᱟᱹᱰᱤ ᱱᱟᱱᱦᱟ ᱜᱮᱭᱟ ᱛᱟᱨ ᱯᱚᱨᱮ ᱛᱚᱯᱟᱜᱚᱼᱟ ᱜᱟᱱᱰᱨᱟᱼᱟ ᱤᱥᱯᱤᱠᱟᱨ ᱠᱚᱦᱚᱸ ᱵᱟᱝ ᱡᱩᱛᱟ ᱟᱨ ᱵᱟᱹᱲᱤᱡ ᱞᱮᱱ ᱠᱷᱟᱱ ᱛᱚ ᱥᱟᱨᱟ ᱦᱚᱸ ᱵᱟᱝ ᱜᱟᱱᱚᱜᱼᱟ